ᱤᱧᱫᱚ ᱵᱮᱥᱤᱨ ᱵᱷᱟᱜᱽ ᱨᱩᱭ ᱦᱟᱹᱠᱩ ᱜᱤᱧ ᱥᱟᱵ ᱵᱟᱲᱟᱣ ᱠᱟᱜ ᱠᱚᱣᱟ ᱟᱨ ᱩᱱᱠᱩ ᱦᱟᱹᱠᱩ ᱥᱟᱵ ᱫᱚ ᱟᱹᱰᱤ ᱢᱚᱡᱽ ᱜᱤᱧ ᱟᱹᱭᱠᱟᱹᱣᱟ ᱪᱮᱫᱟᱜ ᱥᱮ ᱡᱚᱢ ᱨᱮᱦᱚᱸ ᱟᱹᱰᱤ ᱢᱚᱡᱽ ᱠᱚ ᱥᱤᱵᱤᱞᱟ ᱥᱮ ᱥᱟᱵ ᱦᱚᱸ ᱢᱚᱡᱽ ᱜᱮ ᱨᱟᱹᱥᱠᱟᱹ ᱜᱮ ᱟᱹᱭᱠᱟᱹᱣᱟ ᱛᱳ ᱱᱩᱠᱩ ᱦᱟᱹᱠᱩ ᱥᱟᱵ ᱠᱟᱛᱮᱫ ᱟᱭᱢᱟ ᱫᱚᱢ ᱵᱟᱡᱟᱨᱤᱧ ᱤᱫᱤ ᱵᱟᱲᱟᱣ ᱠᱟᱜ ᱠᱚᱣᱟ ᱡᱟ ᱟᱨ ᱡᱚᱛᱚ ᱠᱷᱚᱱ ᱢᱚᱡᱽ ᱠᱟᱛᱷᱟ ᱫᱚ ᱠᱟᱱᱟ ᱡᱮ ᱱᱚᱝᱠᱟ ᱦᱟᱹᱠᱩ ᱟᱹᱠᱷᱨᱤᱧ ᱠᱟᱛᱮᱫ ᱟᱹᱰᱤᱜᱟᱱ ᱯᱚᱭᱥᱟ ᱧᱟᱢᱚᱜᱚᱜᱼᱟ ᱱᱟᱥᱮᱭᱟᱜ ᱨᱮᱜᱮ ᱚᱱᱟ ᱠᱷᱟᱹᱛᱤᱨ ᱛᱮᱜᱮ ᱨᱩᱭ ᱦᱟᱹᱠᱩ ᱫᱚ ᱤᱧ ᱴᱷᱮᱱ ᱟᱹᱰᱤᱜᱟᱱ ᱢᱟᱱᱮ ᱯᱨᱤᱭᱚ ᱜᱮᱭᱟ ᱠᱚ ᱢᱟᱱᱮ ᱟᱹᱰᱤᱜᱟᱱᱤᱧ ᱠᱩᱥᱤᱭᱟᱠᱚᱣᱟ ᱪᱮᱫᱟᱜ ᱥᱮ ᱥᱟᱵ ᱛᱮᱦᱚᱸ ᱢᱚᱡᱽ ᱠᱚ ᱟᱹᱭᱠᱟᱹᱣᱟ ᱥᱮ ᱥᱤᱵᱤᱞ ᱡᱚᱢ ᱨᱮᱦᱚᱸ ᱢᱮᱱᱟᱜᱼᱟ ᱟᱨ ᱵᱟᱡᱟᱨ ᱥᱮᱱ ᱤᱫᱤ ᱠᱟᱛᱮᱫ ᱟᱹᱠᱷᱨᱤᱧ ᱞᱮᱠᱚ ᱠᱷᱟᱱ ᱦᱚᱸ ᱟᱹᱰᱤᱜᱟᱱ ᱯᱚᱭᱥᱟ ᱧᱟᱢᱚᱜᱚᱜᱼᱟ ᱟᱨ ᱡᱩᱫᱤᱢ ᱢᱮᱱ ᱞᱮᱠᱷᱟᱱ ᱨᱩᱭ ᱦᱟᱹᱠᱩ ᱫᱚ ᱵᱟᱨ ᱠᱮᱡᱤ ᱠᱚᱢ ᱥᱮ ᱠᱚᱢ ᱫᱩ ᱥᱚ ᱪᱚᱞᱞᱤᱥ ᱴᱟᱠᱟ ᱫᱚ ᱧᱟᱢᱚᱜᱚᱜ ᱜᱮᱭᱟ ᱚᱱᱟ ᱠᱷᱟᱹᱛᱤᱨ ᱛᱮᱜᱮ ᱱᱩᱝᱠᱩ ᱦᱟᱹᱠᱩ ᱫᱚ ᱡᱟᱹᱥᱛᱤᱧ ᱠᱩᱥᱤᱭ ᱠᱚᱣᱟ